ᱟᱪᱪᱷᱟ ᱱᱮᱥᱢᱟ ᱥᱮᱨᱢᱟ ᱡᱟᱹᱯᱩᱫ ᱠᱚᱢᱛᱮ ᱫᱟᱜ ᱠᱚᱦᱚᱸ ᱡᱟᱹᱲᱤ ᱡᱟᱹᱯᱩᱫ ᱵᱟᱝᱛᱮ ᱠᱤᱥᱟᱹᱬ ᱦᱚᱸ ᱱᱟᱯᱟᱭ ᱚᱱᱟᱛᱮ ᱦᱳᱲᱳ ᱦᱚᱸ ᱵᱟᱭ ᱦᱮᱡ ᱞᱮᱱᱟ ᱟᱨ ᱱᱚᱛᱮ ᱡᱟᱹᱯᱩᱫ ᱵᱟᱝᱛᱮ ᱯᱟᱞᱮ ᱦᱳᱲᱳ ᱠᱚᱨᱮᱱᱟᱜ ᱵᱟᱹᱫᱽ ᱠᱚᱨᱮᱱᱟᱜ ᱦᱳᱲᱳ ᱦᱚᱸ ᱛᱤᱡᱩᱠᱚ ᱡᱚᱢ ᱪᱟᱵᱟ ᱠᱮᱜᱼᱟ ᱦᱟᱯᱮ ᱯᱷᱚᱥᱚᱞ ᱵᱤᱢᱟ ᱴᱷᱮᱡ ᱤᱧ ᱪᱟᱞᱟᱜᱼᱟ ᱯᱟᱪᱷᱮᱱ ᱩᱱᱤ ᱪᱮᱫ ᱡᱟᱦᱟᱱᱟᱜ ᱡᱟᱦᱟᱸ ᱠᱤᱪᱷᱩ ᱨᱮᱦᱚᱸ ᱩᱯᱟᱹᱭᱮ ᱧᱟᱢᱟᱹᱧᱟᱹ ᱛᱚᱵᱮ ᱯᱷᱚᱥᱞᱚ ᱵᱤᱢᱟ ᱥᱟᱢᱚ ᱡᱚᱦᱟᱨᱜᱮ ᱡᱚᱦᱟᱨ ᱜᱮ ᱤᱧᱟᱹᱜ ᱧᱩᱛᱩᱢ ᱫᱚ ᱦᱩᱭᱩᱜ ᱠᱟᱱᱟ ᱤᱧᱟᱹᱜ ᱧᱩᱛᱩᱢ ᱤᱧᱟᱹᱜ ᱧᱩᱛᱩᱢ ᱫᱚ ᱦᱩᱭᱩᱜ ᱠᱟᱱᱟ ᱟᱠᱟᱥ ᱟᱪᱪᱷᱟ ᱜᱚᱢᱠᱮ ᱯᱷᱚᱥᱚᱞ ᱵᱤᱢᱟ ᱤᱧᱟᱹᱜ ᱵᱟᱹᱫᱽ ᱨᱮᱭᱟᱜ ᱦᱳᱲᱳ ᱠᱚᱢᱟ ᱛᱤᱡᱩ ᱠᱚ ᱡᱚᱢ ᱪᱟᱵᱟ ᱠᱮᱜᱼᱟ ᱟᱪᱪᱷᱟ ᱱᱚᱣᱟ ᱨᱮᱭᱟᱜ ᱫᱷᱚᱨᱟᱡᱟᱣ ᱪᱮᱫ ᱩᱯᱟᱹᱭ ᱢᱤᱫᱴᱤᱡ ᱢᱮᱱᱟᱜᱼᱟ ᱡᱮᱻ ᱱᱚᱣᱟ ᱦᱳᱲᱳ ᱠᱚ ᱡᱚᱢ ᱠᱮᱫ ᱠᱷᱟᱱᱢᱟ ᱱᱮᱥᱢᱟ ᱟᱞᱮᱭᱟᱜ ᱦᱚᱸ ᱡᱚᱢᱢᱟ ᱦᱳᱲᱳᱜᱮ ᱪᱟᱥᱢᱟ ᱛᱟᱞᱮ ᱦᱳᱲᱳᱜᱮ ᱟᱨ ᱪᱮᱫ ᱠᱚᱞᱮ ᱪᱤᱠᱟ ᱞᱮᱠᱷᱟᱱ ᱠᱤᱪᱷᱤ ᱪᱮᱫ ᱠᱚ ᱚᱞ ᱯᱟᱲᱟᱜᱼᱟ ᱪᱮ ᱫᱷᱚᱨᱟᱡᱟᱣ ᱯᱷᱚᱨᱚᱢᱟᱢ ᱮᱢᱟᱹᱧ ᱜᱮᱭᱟ ᱯᱷᱚᱨᱚᱢ ᱮᱢ ᱠᱟᱛᱮᱱ ᱱᱚᱰᱮ ᱯᱷᱚᱥᱚᱞ ᱵᱤᱢᱟ ᱴᱷᱮᱡ ᱟᱹᱜᱩ ᱠᱟᱛᱮ ᱪᱮ ᱱᱚᱣᱟ ᱡᱚᱱᱚ ᱥᱮᱵᱟ ᱠᱮᱱᱫᱨᱚ ᱪᱮ ᱱᱚᱣᱟ ᱚᱠᱟ ᱠᱚᱨᱮ ᱱᱚᱣᱟ ᱤᱭᱟᱹ ᱠᱚ ᱪᱟᱹᱞᱩᱭᱮᱜ ᱟᱠᱚ ᱪᱮᱫ ᱠᱚ ᱢᱮᱱᱟ ᱚᱸᱰᱮ ᱫᱚ ᱤᱭᱟ ᱰᱤᱡᱤᱴᱟᱞ ᱥᱮᱵᱟ ᱠᱮᱱᱫᱨᱚ ᱚᱱᱟ ᱠᱚᱨᱮᱧ ᱤᱫᱤ ᱴᱚᱠᱟᱜᱼᱟ ᱪᱮ ᱱᱚᱰᱮᱜᱮᱧ ᱟᱜᱩᱴᱚ ᱠᱟᱜᱼᱟ ᱯᱷᱚᱥᱚᱞ ᱵᱤᱢᱟ ᱴᱷᱮᱱ ᱥᱟᱢᱚ ᱟᱪᱪᱷᱟ ᱴᱷᱤᱠᱟ ᱛᱚᱵᱮ ᱡᱚᱛᱚᱣᱟᱜ ᱠᱟᱜᱚᱡᱽ ᱯᱚᱛᱨᱚᱠᱚ ᱚᱞ ᱠᱟᱛᱮᱱ ᱟᱢᱴᱷᱮᱡ ᱜᱤᱧ ᱟᱜᱩᱴᱚ ᱠᱟᱜᱼᱟ ᱛᱚᱵᱮ ᱟᱪᱪᱷᱟᱻ ᱚᱱᱟᱢᱟ ᱱᱟᱯᱟᱭ ᱠᱟᱛᱷᱟᱜᱮ ᱛᱤᱥ ᱠᱚᱛᱮ ᱛᱚᱵᱮᱧ ᱟᱹᱜᱩᱴᱚ ᱠᱟᱜᱼᱟ ᱟᱪᱪᱷᱟ ᱴᱷᱤᱠᱟ ᱛᱚᱵᱮᱻ ᱜᱟᱯᱟᱢ ᱜᱟᱯᱟ ᱠᱚᱛᱮᱜᱮ ᱱᱟᱜ ᱛᱮᱦᱮᱧᱢᱟ ᱚᱱᱮ ᱚᱱᱠᱟ ᱴᱟᱭᱤᱢ ᱮᱢ ᱦᱤᱡᱩᱜᱼᱟ ᱛᱚᱵᱮ ᱜᱟᱯᱟᱢ ᱠᱚᱛᱮᱢᱜᱮ ᱱᱟᱜ ᱤᱧ ᱟᱜᱩᱴᱚ ᱠᱟᱜᱼᱟ ᱯᱷᱚᱥᱚᱞ ᱵᱤᱢᱟ ᱥᱟᱢᱚ ᱜᱚᱢᱠᱮ ᱛᱚᱵᱮ ᱤᱱᱠᱟᱹ ᱫᱷᱟᱨᱟᱜᱮ ᱢᱟ ᱡᱚᱦᱟᱨ ᱜᱮ ᱛᱚᱵᱮ ᱦᱚᱸ ᱢᱟ ᱛᱚᱵᱮ ᱱᱟᱯᱟᱭ ᱜᱮ ᱡᱚᱦᱟᱨ ᱜᱮ